ᱟᱞᱮ ᱟᱛᱳ ᱯᱟᱥᱮ ᱨᱮ ᱢᱤᱫᱴᱟᱝ ᱠᱚᱞ ᱠᱟᱨᱠᱷᱟᱱ ᱛᱟᱦᱮᱸᱠᱟᱱᱟ ᱚᱱᱟ ᱠᱚᱞ ᱠᱟᱨᱠᱷᱚᱱᱟ ᱟᱲᱮ ᱨᱮᱜᱮ ᱢᱟᱢᱚ ᱛᱟᱠᱚ ᱠᱚ ᱢᱤᱫᱴᱟᱝ ᱦᱳᱴᱮᱞ ᱞᱮᱠᱟ ᱠᱚ ᱫᱚᱠᱟᱱ ᱞᱮᱫᱟ ᱦᱩᱰᱤᱧᱼᱦᱩᱰᱤᱧ ᱦᱳᱴᱮᱞ ᱛᱟᱦᱮᱸᱠᱟᱱᱟ ᱫᱟᱠᱟᱼᱩᱛᱩ ᱥᱟᱶᱛᱮ ᱪᱟᱼᱵᱤᱥᱠᱩᱴ ᱡᱚᱛᱚᱣᱟᱜ ᱡᱚᱢᱼᱧᱩᱣᱟᱜ ᱜᱮ ᱧᱟᱢᱚᱜ ᱠᱟᱱ ᱛᱟᱦᱮᱱᱟ ᱚᱱᱟ ᱦᱳᱴᱮᱞ ᱨᱮ ᱫᱟᱫᱟ ᱛᱟᱹᱠᱤᱱ ᱦᱚᱸᱠᱤᱱ ᱠᱟᱹᱢᱤᱭᱮᱫ ᱠᱟᱱ ᱛᱟᱦᱮᱱᱟ ᱩᱱᱠᱤᱱ ᱫᱟᱨᱟᱭ ᱛᱮᱜᱮ ᱤᱧᱦᱚᱸ ᱢᱤᱫᱼᱵᱟᱨ ᱫᱤᱱ ᱟᱭᱩᱵ ᱚᱠᱛᱚ ᱡᱟᱜᱮᱧ ᱜᱚᱲᱚ ᱵᱟᱲᱟᱣᱟᱠᱚ ᱠᱟᱱ ᱛᱟᱦᱮᱱᱟ ᱚᱸᱰᱮ ᱜᱚᱲᱚᱼᱜᱚᱲᱚ ᱛᱮ ᱤᱧ ᱢᱟᱢᱟ ᱛᱟᱠᱚᱧ ᱧᱮᱞᱮᱫᱠᱚ ᱛᱟᱦᱮᱱᱟ ᱪᱮᱫ ᱞᱮᱠᱟ ᱠᱚ ᱩᱛᱩᱼᱫᱟᱠᱟᱭᱫᱟ ᱩᱱᱠᱩᱣᱟᱜ ᱩᱛᱩᱼᱫᱟᱠᱟ ᱨᱮᱭᱟᱜ ᱟᱹᱱᱼᱟᱹᱨᱤ ᱪᱮᱫᱠᱚ ᱚᱠᱟᱞᱮᱠᱟ ᱠᱚ ᱢᱮᱥᱟᱞᱟᱜ ᱠᱟᱱᱟ ᱚᱠᱟᱴᱟᱜ ᱥᱚᱵᱽᱡᱤ ᱚᱠᱟᱴᱟᱜ ᱥᱟᱶᱠᱚ ᱩᱛᱩᱭᱫᱟ ᱱᱤᱭᱟᱹ ᱠᱚ ᱫᱩᱲᱩᱵᱼᱫᱩᱲᱩᱵ ᱛᱮ ᱟᱹᱰᱤ ᱢᱚᱡᱤᱧ ᱧᱮᱞ ᱪᱮᱫ ᱞᱮᱫᱟ ᱚᱱᱟ ᱧᱮᱞ ᱪᱮᱫ ᱠᱟᱛᱮ ᱜᱮ ᱤᱧ ᱦᱚᱸ ᱚᱲᱟᱜ ᱨᱮ ᱢᱤᱫᱼᱵᱟᱨ ᱫᱤᱱ ᱩᱛᱩ ᱫᱟᱠᱟ ᱨᱮᱱᱟᱜ ᱤᱧ ᱪᱮᱥᱴᱟᱭᱮᱫ ᱠᱟᱱ ᱛᱟᱦᱮᱱᱟ ᱤᱧ ᱯᱳᱭᱞᱳ ᱟᱭᱚ ᱡᱚᱠᱷᱚᱱ ᱚᱲᱟᱜ ᱨᱮ ᱵᱟᱭ ᱛᱟᱦᱮᱸᱠᱟᱱᱟ ᱛᱚᱠᱷᱚᱱ ᱩᱛᱩ ᱨᱮᱱᱟᱜ ᱤᱧ ᱢᱚᱱ ᱥᱩᱵᱟᱹᱞᱮᱫᱟ ᱩᱛᱩᱼᱫᱟᱠᱟᱭ ᱞᱟᱹᱜᱤᱫ ᱯᱟᱹᱦᱤᱞ ᱫᱚ ᱥᱟᱦᱟᱱ ᱞᱮ ᱵᱮᱵᱚᱦᱟᱨᱮᱫ ᱠᱟᱱ ᱛᱟᱦᱮᱱᱟ ᱚᱱᱟ ᱛᱮᱜᱮ ᱥᱟᱦᱟᱱ ᱪᱩᱞᱦᱟᱹ ᱨᱮ ᱵᱷᱚᱨᱟᱣ ᱠᱟᱛᱮᱫ ᱥᱮᱸᱜᱮᱞ ᱫᱷᱚᱨᱟᱣ ᱠᱟᱛᱮᱫ ᱫᱟᱠᱟᱼᱩᱛᱩ ᱞᱮ ᱮᱦᱚᱵ ᱠᱮᱫᱟ ᱮᱱᱦᱤᱞᱳᱜ ᱯᱟᱹᱦᱤᱞ ᱫᱤᱱ ᱫᱚ ᱫᱟᱠᱟ ᱤᱥᱤᱱ ᱠᱟᱛᱮ ᱯᱷᱮᱰ ᱠᱤᱫᱟᱹᱧ ᱟᱨ ᱚᱱᱟ ᱛᱟᱭᱚᱢ ᱩᱛᱩᱫᱚᱧ ᱪᱚᱸᱫᱟ ᱠᱮᱫᱟ ᱮᱱᱦᱤᱞᱳᱜ ᱫᱚ ᱤᱧ ᱫᱚ ᱴᱟᱢᱟᱴᱳᱞ ᱟᱹᱞᱩ ᱟᱨ ᱵᱤᱞᱤᱧ ᱩᱛᱩ ᱞᱮᱫᱟ ᱪᱮᱫᱞᱮᱠᱟ ᱪᱚᱧ ᱩᱛᱩᱞᱮᱫ ᱥᱤᱵᱤᱞ ᱫᱚ ᱠᱷᱩᱵᱽ ᱮᱠᱴᱟ ᱫᱚ ᱫᱤᱥᱟᱹ ᱫᱚ ᱵᱟᱹᱱᱩᱜ ᱛᱤᱧᱟᱹ ᱛᱚᱵᱮ ᱡᱟᱦᱟᱸᱞᱮᱠᱟ ᱜᱤᱧ ᱩᱛᱩ ᱞᱮᱫ ᱨᱮᱦᱚᱸ ᱚᱱᱟ ᱯᱟᱹᱦᱤᱞ ᱫᱷᱟᱣ ᱩᱛᱩ ᱛᱟᱦᱮᱸᱠᱟᱱ ᱛᱤᱧᱟᱹ ᱚᱱᱟᱛᱮ ᱮᱱᱦᱤᱞᱳᱜ ᱨᱮᱱᱟᱜ ᱜᱷᱚᱴᱚᱱ ᱫᱚ ᱟᱹᱰᱤ ᱢᱚᱡᱽ ᱛᱮ ᱢᱚᱱ ᱨᱮ ᱵᱟᱹᱭᱥᱟᱹᱣᱟᱠᱟᱫᱤᱧᱟᱹ ᱮᱱᱮᱡᱮ ᱯᱟᱹᱦᱤᱞ ᱫᱷᱟᱣᱤᱧ ᱤᱥᱤᱱ ᱠᱮᱫ ᱮᱱᱦᱤᱞᱳᱜ ᱠᱷᱚᱱ ᱜᱮ ᱤᱧᱟᱹᱜ ᱢᱚᱱᱮ ᱨᱮ ᱫᱤᱞᱼᱫᱟᱲᱮ ᱫᱚ ᱥᱟᱨᱥᱟᱣᱮᱱᱟ ᱟᱨ ᱫᱤᱱᱼᱫᱤᱱ ᱛᱮ ᱦᱳᱥᱴᱮᱞ ᱨᱮ ᱡᱚᱠᱷᱚᱱᱤᱧ ᱦᱮᱡ ᱮᱱᱟ ᱛᱚᱠᱷᱚᱱ ᱦᱚᱸ ᱜᱟᱛᱮ ᱠᱚ ᱥᱟᱶ ᱤᱧ ᱩᱛᱩ ᱫᱟᱠᱟ ᱨᱮᱱᱟᱜ ᱤᱧ ᱥᱮᱬᱟ ᱠᱮᱫᱟ ᱟᱨ ᱩᱛᱩᱼᱫᱟᱠᱟᱧ ᱥᱮᱬᱟᱭ ᱛᱟᱭᱚᱢ ᱢᱤᱫ ᱥᱚᱢᱚᱭ ᱱᱚᱝᱠᱟ ᱦᱩᱭᱮᱱᱟ ᱡᱮ ᱦᱳᱥᱴᱮᱞ ᱨᱮᱱ ᱜᱟᱛᱮ ᱠᱚᱲᱟ ᱫᱚ ᱮᱠᱮᱱ ᱤᱧ ᱜᱮ ᱩᱛᱩ ᱞᱟᱹᱜᱤᱫ ᱫᱚᱠᱚ ᱞᱟᱦᱟᱭᱤᱧᱟᱹ ᱪᱮᱫᱟᱜ ᱥᱮ ᱩᱛᱩᱼᱩᱛᱩ ᱛᱮ ᱢᱤᱫ ᱥᱚᱢᱚᱭ ᱡᱚᱠᱷᱚᱱ ᱟᱹᱰᱤ ᱢᱚᱡᱽ ᱩᱛᱩᱧ ᱪᱮᱫ ᱠᱮᱫᱟ ᱛᱚᱠᱷᱚᱱ ᱫᱚ ᱩᱛᱩ ᱦᱚᱸ ᱟᱹᱰᱤ ᱢᱚᱡᱽ ᱥᱤᱵᱤᱞᱚᱜ ᱠᱟᱱ ᱛᱤᱧ ᱛᱟᱦᱮᱱᱟ ᱚᱱᱟᱛᱮ ᱫᱟᱠᱟ ᱫᱚ ᱟᱠᱚ ᱠᱚ ᱫᱟᱠᱟᱭ ᱨᱮᱦᱚᱸ ᱩᱛᱩ ᱥᱚᱢᱚᱭ ᱫᱚ ᱤᱧ ᱜᱮᱠᱚ ᱠᱷᱚᱡᱮᱧᱟ ᱟᱨ ᱤᱧ ᱜᱮ ᱚᱱᱟ ᱩᱛᱩ ᱨᱮᱱᱟᱝ ᱫᱟᱭᱵᱷᱟᱨ ᱫᱚᱧ ᱦᱟᱛᱟᱣ ᱞᱮᱫ ᱛᱟᱞᱮᱭᱟ